ᱛᱮᱡᱩ ᱠᱚᱴᱷᱮᱱ ᱱᱤᱨᱟᱹᱭ ᱧᱟᱢ ᱞᱟᱹᱜᱤᱫ ᱛᱮ ᱦᱳᱨᱳ ᱠᱚ ᱥᱯᱮᱨᱮ ᱦᱩᱭᱩᱜᱼᱟ ᱰᱚᱵᱷᱟᱜ ᱠᱚᱨᱮ ᱫᱟᱜ ᱠᱚ ᱛᱚᱵᱷᱟᱣ ᱞᱮᱱᱠᱷᱟᱱ ᱥᱤᱠᱲᱤᱡ ᱠᱚ ᱦᱩᱭᱩᱜᱼᱟ ᱥᱤᱠᱲᱤᱡ ᱴᱷᱮᱱ ᱠᱷᱚᱱ ᱱᱤᱨᱟᱹᱭ ᱧᱟᱢ ᱞᱟᱹᱜᱤᱫ ᱛᱮ ᱵᱟᱡᱟᱨᱮ ᱱᱟᱱᱟ ᱦᱩᱱᱟᱹᱨ ᱥᱯᱮᱨᱮ ᱠᱚ ᱧᱟᱢᱚᱜᱼᱟ ᱚᱱᱟ ᱠᱚ ᱠᱤᱨᱤᱧ ᱟᱹᱜᱩ ᱠᱟᱛᱮ ᱥᱤᱠᱲᱤᱡ ᱥᱯᱮᱨᱮ ᱠᱟᱛᱮ ᱱᱤᱨᱟᱹᱭ ᱵᱚ ᱧᱟᱢ ᱫᱟᱨᱮᱭᱟᱜᱼᱟ ᱟᱨ ᱧᱮᱞᱮ ᱠᱷᱚᱱᱟᱜ ᱟᱵᱚ ᱪᱮᱫ ᱠᱚ ᱩᱯᱚᱠᱟᱨᱤᱛᱟ ᱵᱚᱱ ᱧᱟᱢᱟ ᱡᱮᱢᱚᱱ ᱧᱮᱞᱮ ᱫᱚᱠᱚ ᱪᱷᱟᱛᱟ ᱠᱟᱜᱼᱟ ᱩᱱᱠᱩ ᱵᱩᱥᱩᱵ ᱫᱷᱚᱨᱟᱣ ᱠᱟᱛᱮ ᱩᱱᱠᱩ ᱵᱚᱱ ᱞᱟᱜᱟ ᱠᱚᱣᱟ ᱩᱱᱠᱩᱭᱟᱜ ᱪᱷᱟᱛᱟ ᱜᱮᱫ ᱠᱟᱛᱮ ᱚᱱᱟ ᱨᱟᱥᱟ ᱵᱚᱱ ᱨᱚᱰᱚᱡ ᱠᱟᱛᱮ ᱡᱩᱫᱤ ᱜᱤᱫᱽᱨᱟᱹ ᱠᱚ ᱠᱷᱩᱜᱟ ᱥᱮ ᱠᱚ ᱢᱟᱫᱟᱜᱼᱟ ᱥᱮ ᱞᱟᱹᱴᱩ ᱦᱚᱲ ᱠᱚᱦᱚᱸ ᱠᱚ ᱡᱤᱫᱤ ᱠᱚ ᱠᱷᱩᱜᱟ ᱚᱱᱟ ᱠᱚ ᱡᱩᱫᱤ ᱠᱚ ᱧᱩᱭᱟ ᱵᱮᱥᱚᱜᱼᱟ ᱚᱱᱟ ᱠᱚ